ᱯᱟᱸᱪᱮᱭ ᱢᱮ ᱫᱩ ᱦᱟᱡᱟᱨ ᱟᱴᱷᱮᱨᱳ ᱛᱤᱨᱤᱥᱮ ᱡᱩᱱ ᱫᱩ ᱦᱟᱡᱟᱨ ᱩᱱᱱᱤᱥ ᱵᱟᱭᱤᱥᱮ ᱰᱤᱥᱮᱢᱵᱚᱨ ᱫᱩ ᱦᱟᱡᱟᱨ ᱠᱩᱲᱤ ᱯᱚᱱᱨᱳᱭ ᱟᱜᱚᱥᱴ ᱫᱩ ᱦᱟᱡᱟᱨ ᱮᱠᱩᱥ ᱯᱟᱸᱪᱮᱭ ᱥᱮᱯᱴᱮᱢᱵᱚᱨ ᱫᱩ ᱦᱟᱡᱟᱨ ᱵᱟᱭᱤᱥ